ᱟᱞᱮ ᱴᱚᱴᱷᱟ ᱨᱮ ᱠᱷᱟᱹᱞᱤ ᱥᱚᱢᱯᱚᱫᱟᱜ ᱢᱮᱱᱟᱜ ᱜᱮᱭᱟ ᱟᱞᱮ ᱮᱨᱤᱭᱟ ᱨᱮ ᱚᱠᱟ ᱨᱮᱫᱚ ᱟᱞᱮ ᱞᱮ ᱛᱟᱦᱮᱱ ᱠᱟᱱᱟ ᱚᱱᱟ ᱛᱤᱱ ᱪᱟᱨ ᱠᱤᱞᱳᱢᱤᱴᱟᱨ ᱨᱮᱜᱮ ᱫᱷᱤᱨᱤ ᱦᱮᱱᱟᱜᱼᱟ ᱟᱨ ᱟᱹᱰᱤ ᱰᱷᱮᱹᱨ ᱢᱟᱛᱨᱟ ᱨᱮ ᱫᱷᱤᱨᱤ ᱩᱰᱩᱠᱚᱜ ᱠᱟᱱᱟ ᱟᱞᱮ ᱠᱷᱚᱱ ᱦᱩᱭ ᱠᱟᱛᱮᱫ ᱱᱤᱛᱚᱜ ᱮᱢ ᱧᱮᱞ ᱞᱮᱠᱷᱟᱡ ᱯᱚᱧᱪᱟᱥ ᱥᱚ ᱠᱤᱞᱳ ᱢᱤᱴᱟᱨ ᱠᱚᱭᱞᱟ ᱦᱚᱸ ᱚᱱᱟ ᱦᱚᱸ ᱱᱚᱰᱮ ᱠᱷᱚᱡ ᱤᱫᱤ ᱠᱟᱛᱮᱫ ᱵᱤᱡᱽᱱᱮᱥ ᱪᱟᱞᱟᱜ ᱠᱟᱱᱟ ᱤᱫᱤ ᱫᱟᱠᱚ ᱟᱨ ᱞᱳᱠᱟᱞ ᱦᱚᱲ ᱚᱸᱰᱮ ᱥᱟᱦᱟᱱ ᱨᱮᱭᱟᱜ ᱠᱟᱹᱢᱤᱭᱮᱫᱟ ᱟᱫᱚ ᱱᱚᱝᱠᱟ ᱞᱮᱠᱟᱛᱮ ᱱᱚᱣᱟ ᱠᱚ ᱡᱤᱱᱤᱥ ᱫᱚ ᱮᱠᱮᱱ ᱠᱳᱢᱯᱟᱱᱤ ᱜᱮ ᱦᱟᱛᱟᱣ ᱠᱟᱫᱟ ᱢᱮᱱᱠᱷᱟᱱ ᱞᱳᱠᱟᱞ ᱨᱮᱱ ᱦᱚᱲᱫᱚ ᱵᱟᱝᱟ ᱟᱨ ᱫᱷᱤᱨᱤ ᱠᱚᱦᱚᱸ ᱚᱱᱠᱟᱜᱮ ᱞᱟ ᱦᱚᱪᱚᱭ ᱫᱟᱠᱚ ᱟᱨ ᱚᱱᱟ ᱚᱲᱟᱜ ᱯᱷᱚᱲᱚᱠ ᱱᱚᱣᱟ ᱠᱚ ᱵᱮᱱᱟᱣᱫᱟ ᱚᱱᱟᱛᱮ ᱡᱷᱟᱲᱠᱷᱚᱸᱰ ᱯᱚᱱᱚᱛᱮᱢ ᱧᱮᱞ ᱞᱮᱠᱷᱟᱱ ᱱᱚᱣᱟ ᱠᱚᱨᱮᱜ ᱯᱨᱚᱛᱮᱠ ᱴᱚᱴᱷᱟᱨᱮ ᱡᱟᱦᱟᱱᱟᱜ ᱵᱟᱝ ᱡᱟᱦᱟᱱᱟᱜ ᱦᱩᱭᱩᱜ ᱠᱟᱱᱟ ᱟᱨ ᱯᱷᱟᱭᱫᱟ ᱦᱩᱭᱩᱜ ᱠᱟᱱ ᱜᱮᱭᱟ ᱡᱟᱭᱜᱟ ᱡᱟᱭᱜᱟ ᱛᱮ ᱟᱭᱢᱟ ᱨᱚᱠᱚᱢ ᱡᱤᱱᱤᱥ ᱢᱮᱱᱟᱜᱼᱟ ᱫᱷᱟᱹᱨᱛᱤ ᱞᱟᱛᱟᱨ ᱨᱮᱭᱟᱜ ᱫᱷᱟᱹᱨᱛᱤ ᱪᱮᱛᱟᱱ ᱨᱮᱦᱚᱸ ᱟᱨ ᱦᱚᱲᱟᱜ ᱪᱟᱥᱵᱟᱥ ᱟᱹᱥᱩᱞᱚᱜ ᱠᱟᱱᱟ ᱠᱚ ᱟᱫᱚ ᱚᱱᱟᱛᱮ ᱟᱠᱚᱣᱟᱜ ᱨᱩᱡᱤ ᱨᱩᱴᱤ ᱟᱨ ᱡᱚᱛᱚᱣᱟᱜ ᱠᱟᱹᱢᱤ ᱯᱟᱨᱚᱢᱚᱜ ᱠᱟᱱ ᱛᱟᱠᱚᱣᱟ